ᱵᱮᱵᱽᱥᱟᱭ ᱞᱟᱹᱜᱤᱫ ᱫᱚ ᱯᱨᱚᱛᱷᱚᱢ ᱫᱚᱨᱠᱟᱨᱚᱜᱼᱟ ᱯᱚᱭᱥᱟ ᱠᱟᱹᱣᱰᱤ ᱤᱥᱠᱮ ᱵᱟᱫᱽ ᱡᱟᱭᱜᱟ ᱟᱨ ᱚᱱᱟ ᱨᱮᱭᱟᱜ ᱥᱟᱹᱦᱤ ᱥᱟᱹᱦᱤ ᱡᱮᱭᱥᱮ ᱟᱛᱳᱼᱴᱚᱞᱟᱨᱮ ᱵᱮᱵᱽᱥᱟᱭ ᱠᱷᱩᱞᱟᱹᱣ ᱞᱮᱠᱷᱟᱱ ᱡᱚᱛᱚ ᱥᱩᱵᱤᱫᱷᱟ ᱵᱟᱝ ᱛᱟᱦᱮᱱᱟ ᱡᱮᱭᱥᱮ ᱜᱟᱹᱰᱤ ᱢᱚᱴᱚᱨ ᱡᱮ ᱨᱟᱥᱛᱟ ᱤᱭᱟᱹᱨᱮ ᱥᱩᱵᱤᱫᱷᱟ ᱵᱟᱝ ᱛᱟᱦᱮᱱᱟ ᱠᱟᱨᱚᱱ ᱚᱸᱰᱮ ᱵᱮᱵᱽᱥᱟᱭ ᱞᱮᱠᱷᱟᱱ ᱫᱚ ᱛᱷᱚᱲᱟ ᱮᱴᱠᱮᱴᱚᱬᱮ ᱦᱤᱡᱩᱜᱼᱟ ᱪᱮ ᱡᱟᱦᱟᱱᱟᱜ ᱵᱮᱵᱽᱥᱟᱭᱤᱧ ᱠᱷᱩᱞᱟᱹᱣᱟ ᱢᱟᱱᱞᱤᱭᱟ ᱞᱩᱜᱽᱲᱤ ᱫᱚᱠᱟᱱᱤᱧ ᱠᱷᱩᱞᱟᱹᱣᱟ ᱟᱛᱳ ᱴᱚᱞᱟ ᱨᱮᱢᱟ ᱚᱱᱠᱟ ᱵᱟᱝ ᱪᱟᱞᱟᱜᱼᱟ ᱮᱱᱠᱷᱟᱱ ᱫᱚ ᱚᱸᱰᱮ ᱮᱴᱠᱮᱴᱚᱬᱮ ᱦᱤᱡᱩᱜᱼᱟ ᱟᱨ ᱢᱟᱱᱞᱤᱭᱟ ᱡᱟᱭᱜᱟ ᱨᱮᱭᱟᱜ ᱦᱚᱸ ᱥᱩᱵᱤᱫᱷᱟ ᱵᱟᱝ ᱛᱟᱦᱮᱱᱟ ᱨᱟᱥᱛᱟ ᱨᱮᱭᱟᱜ ᱦᱚᱸ ᱮᱱᱠᱷᱟᱱ ᱫᱚ ᱚᱸᱰᱮ ᱫᱤᱠᱠᱟᱛ ᱦᱩᱭᱩᱜᱼᱟ ᱮᱱᱠᱷᱟᱱ ᱚᱱᱟ ᱨᱮ ᱚᱱᱟ ᱫᱚ ᱵᱮᱵᱽᱥᱟ ᱫᱚ ᱥᱟᱹᱦᱤ ᱡᱟᱭᱜᱟ ᱨᱮᱧ ᱠᱷᱩᱞᱟᱹᱣ ᱮᱠᱷᱟᱱ ᱚᱸᱰᱮ ᱯᱷᱟᱭᱫᱟ ᱡᱟᱦᱟᱸ ᱞᱮᱠᱟ ᱡᱮ ᱨᱳᱰ ᱟᱲᱮᱨᱮ

ᱚᱸᱰᱮ ᱞᱩᱜᱽᱲᱤ ᱫᱚᱠᱟᱱᱤᱧ ᱠᱷᱩᱞᱟᱹᱣ ᱠᱮᱭᱟ ᱱᱚᱸᱰᱮ ᱦᱚᱸ ᱵᱮᱥ ᱪᱟᱞᱟᱜᱼᱟ ᱟᱨ ᱟᱨ ᱦᱤᱡᱩᱜ ᱤᱥᱠᱩᱞ ᱟᱲᱮ ᱨᱮ ᱢᱟᱱᱞᱤᱭᱟ ᱠᱷᱟᱛᱟ ᱠᱚᱯᱤᱭᱟ ᱵᱮᱵᱽᱥᱟᱧ ᱠᱷᱩᱞᱟᱹᱣᱟ ᱮᱱᱠᱷᱟᱱ ᱚᱸᱰᱮ ᱦᱚᱸ ᱪᱟᱞᱟᱜᱼᱟ ᱢᱟᱱᱞᱤᱭᱟ ᱤᱥᱠᱮ ᱵᱟᱫᱽ ᱚᱸᱰᱮᱦᱚᱸ ᱵᱟᱡᱟᱨ ᱟᱨ ᱫᱚᱠᱟᱱ ᱟᱲᱮᱨᱮ ᱚᱱᱟ ᱟᱥᱯᱟᱥ ᱨᱮ ᱥᱟᱯᱷ ᱥᱩᱛᱨᱟᱣ ᱫᱚᱨᱠᱟᱨ ᱮᱱᱠᱷᱟᱱ ᱚᱱᱠᱟᱱ ᱡᱟᱭᱜᱟ ᱨᱮᱫᱚ ᱵᱮᱵᱽᱥᱟᱭ ᱪᱟᱹᱞᱩᱜᱼᱟ ᱚᱱᱟ ᱤᱫᱤ ᱠᱟᱛᱮᱫ ᱟᱨ ᱵᱮᱵᱽᱥᱟᱭ ᱞᱮᱠᱷᱟᱱ ᱫᱚ ᱚᱱᱠᱟᱱ ᱥᱟᱹᱦᱤ ᱡᱟᱭᱜᱟ ᱨᱮ ᱵᱮᱵᱽᱥᱟ ᱞᱮᱠᱷᱟᱱ ᱟᱵᱚᱣᱟᱜ ᱜᱮ ᱯᱷᱟᱭᱫᱟ ᱢᱟᱱᱮ ᱥᱟᱢᱟᱱ ᱤᱫᱤᱼᱟᱹᱜᱩ ᱨᱮᱭᱟᱜ ᱦᱚᱸ ᱥᱩᱵᱤᱫᱷᱟ ᱦᱩᱭᱩᱜᱼᱟ ᱟᱵᱚ ᱵᱮᱵᱽᱥᱟ ᱦᱚᱸ ᱥᱟᱹᱦᱤᱛᱮ ᱪᱟᱞᱟᱜᱼᱟ